ᱤᱧ ᱢᱤᱫᱴᱮᱱ ᱥᱮᱨᱮᱧ ᱪᱮᱫ ᱞᱮᱠᱟ ᱛᱤᱧ ᱥᱟᱯᱲᱟᱣᱟ ᱥᱟᱯᱲᱟᱣ ᱠᱟᱛᱮᱫ ᱡᱮ ᱤᱧ ᱥᱴᱩᱰᱤᱭᱳ ᱨᱤᱧ ᱥᱮᱨᱮᱧᱟ ᱚᱱᱟ ᱞᱟᱹᱜᱤᱫ ᱛᱮ ᱵᱟᱨ ᱯᱮ ᱫᱤᱱ ᱤᱧ ᱤᱭᱟᱹ ᱠᱟᱞᱪᱟᱨ ᱥᱮ ᱚᱱᱟ ᱯᱮᱠᱴᱤᱥᱚᱜ ᱞᱟᱜᱟᱣ ᱤᱧᱟᱹ ᱡᱮᱢᱚᱱ ᱵᱟᱨ ᱯᱮ ᱫᱤᱱ ᱥᱚᱢᱚᱭ ᱦᱟᱛᱟᱣ ᱠᱟᱛᱮᱫ ᱡᱮᱢᱚᱱ ᱚᱸᱰᱮ ᱫᱚ ᱟᱭᱢᱟ ᱛᱟᱦᱮᱱᱟ ᱚᱨᱜᱟᱱ ᱛᱟᱦᱮᱱᱟ ᱛᱩᱢᱫᱟᱜ ᱛᱟᱦᱮᱱᱟ ᱴᱟᱢᱟᱠ ᱛᱟᱦᱮᱱᱟ ᱛᱟᱨᱯᱚᱨᱮ ᱟᱭᱢᱟ ᱰᱷᱮᱨ ᱦᱚᱲ ᱠᱚ ᱛᱟᱦᱮᱱᱟ ᱢᱤᱫᱴᱮᱱ ᱥᱮᱨᱮᱧ ᱵᱮᱱᱟᱣ ᱛᱮ ᱠᱚᱢ ᱠᱟᱛᱮᱫ ᱟᱲᱟᱭ ᱛᱷᱮᱠᱮ ᱛᱤᱱ ᱢᱤᱱᱤᱴ ᱛᱟᱦᱮᱱ ᱠᱟᱱᱟ ᱚᱱᱟ ᱥᱮᱨᱮᱧ ᱵᱮᱱᱟᱣ ᱛᱮ ᱛᱷᱚᱲᱟᱜᱟᱱ ᱤᱧ ᱱᱟᱥᱮᱭᱟᱜ ᱴᱟᱭᱤᱢ ᱞᱟᱜᱟᱣ ᱠᱟᱛᱮᱫ ᱥᱮᱨᱮᱧ ᱠᱚ ᱡᱚᱛᱚ ᱢᱟᱱᱮ ᱚᱱᱟ ᱤᱧ ᱥᱟᱯ ᱥᱟᱯᱲᱟᱣᱟ ᱛᱟᱨᱯᱚᱨᱮ ᱤᱧ ᱥᱴᱩᱰᱤᱭᱳ ᱨᱮ ᱫᱮᱡ ᱠᱟᱛᱮᱫ ᱤᱧ ᱥᱮᱨᱮᱧᱟ ᱚᱱᱟ ᱥᱮᱨᱮᱧ ᱫᱚ ᱦᱩᱭᱩᱜ ᱠᱟᱱᱟ ᱤᱱᱟᱹᱜ ᱰᱷᱮᱨ ᱟᱭᱢᱟ ᱜᱚᱴᱮᱡ ᱠᱚ ᱛᱟᱦᱮᱱᱟ ᱩᱱᱠᱩᱣᱟᱜ ᱤᱭᱟᱹ ᱛᱮ ᱤᱭᱟᱹᱛᱮ ᱥᱮᱨᱮᱧ ᱦᱩᱭᱩᱜᱼᱟ ᱪᱮᱫᱟᱜ